ᱦᱮᱸ ᱦᱮᱞᱳ ᱚᱻ ᱱᱤᱭᱟᱹ ᱫᱚ ᱢᱳᱵᱟᱭᱤᱞ ᱤᱭᱟᱹ ᱠᱟᱱ ᱜᱮᱭᱟ ᱫᱚᱠᱟᱱ ᱠᱟᱱ ᱜᱮᱭᱟ ᱚᱻ ᱟᱪᱪᱷᱟ ᱱᱚᱝᱠᱟ ᱱᱚᱝᱠᱟ ᱢᱟᱱᱮ ᱢᱳᱵᱟᱭᱤᱞ ᱫᱟᱜ ᱨᱮ ᱩᱱᱩᱢ ᱞᱮᱱ ᱛᱤᱧᱟᱹ ᱵᱩᱡᱷᱟᱹᱣ ᱟᱫᱚ ᱰᱤᱥᱯᱞᱮ ᱫᱮᱠᱷᱟᱣᱮᱫᱟᱭ ᱟᱫᱚ ᱚᱱᱟ ᱨᱮᱱᱟᱜ ᱡᱩᱛ ᱨᱮᱭᱟᱜ ᱵᱮᱵᱚᱥᱛᱷᱟ ᱡᱟᱦᱟᱸ ᱞᱮᱠᱟ ᱢᱮᱱᱟᱜᱼᱟ ᱦᱮᱸ ᱦᱮᱸ ᱚ ᱟᱭᱥᱤ ᱥᱩᱫᱷᱟᱹᱜ ᱦᱮᱸᱵᱟᱝ ᱦᱮᱸ ᱚ ᱢᱟᱱᱮ ᱱᱚᱣᱟ ᱯᱟᱞᱴᱟᱣ ᱦᱚᱪᱚᱭ ᱢᱟᱱᱮ ᱪᱟᱨ ᱦᱟᱡᱟᱨ ᱞᱟᱜᱟᱜᱼᱟ ᱵᱟᱝ ᱚᱻ ᱪᱟᱨ ᱦᱟᱡᱟᱨ ᱠᱷᱟᱱ ᱫᱚ ᱟᱨ ᱪᱟᱨ ᱦᱟᱡᱟᱨ ᱤᱧ ᱡᱩᱴᱤᱡᱟᱜ ᱠᱷᱟᱱ ᱜᱮ ᱵᱟᱝ ᱢᱚᱡᱽ ᱥᱮᱴ ᱟᱨᱦᱚᱸᱧ ᱧᱟᱢᱮᱫ ᱦᱮᱸᱵᱟᱝ ᱵᱷᱤᱵᱳ ᱵᱷᱤᱵᱳ ᱦᱮᱸ ᱦᱩᱭᱩᱜᱚᱜᱼᱟ ᱦᱮᱸᱵᱟᱝ ᱚ ᱚ ᱟᱪᱪᱷᱟ ᱫᱚᱠᱟᱱ ᱫᱚ ᱫᱤᱱᱟᱹᱢ ᱜᱮᱢ ᱠᱷᱩᱞᱟᱹᱣᱫᱟ ᱦᱮᱸᱵᱟᱝ ᱫᱤᱱᱟᱹᱢ ᱜᱮ ᱦᱮᱸᱵᱟᱝ ᱦᱮᱸ ᱦᱮᱸ ᱚ ᱟᱨ ᱛᱤᱠᱤᱱ ᱛᱤᱠᱤᱱ ᱚ ᱦᱮᱸ ᱟᱵᱟᱨ ᱦᱮᱸ ᱤᱱᱟᱹ ᱯᱚᱨ ᱦᱮᱸᱵᱟᱝ ᱦᱮᱸ ᱦᱮᱸ ᱛᱚᱵᱮ ᱥᱚᱠᱟᱞ ᱵᱮᱞᱟ ᱪᱟᱞᱟᱣᱜᱮ ᱵᱷᱟᱹᱜᱤᱭᱟ ᱦᱮᱸᱵᱟᱝ ᱯᱷᱳᱱ ᱠᱟᱛᱮᱫ ᱦᱮᱸᱵᱟᱝ ᱦᱮᱸ ᱦᱮᱸ ᱚᱻ ᱦᱮᱸ ᱦᱮᱸ ᱦᱮᱸ ᱫᱟᱢᱤ ᱨᱮᱱᱟᱜ ᱢᱮᱱᱟᱜᱼᱟ ᱦᱮᱸᱵᱟᱝ ᱚᱻ ᱦᱟᱱᱛᱮ ᱫᱚᱥ ᱵᱟᱨᱚ ᱟᱪᱪᱷᱟ ᱟᱪᱪᱷᱟ ᱦᱮᱸ ᱦᱮᱸ ᱪᱟᱞᱟᱜ ᱟᱹᱧ ᱦᱮᱸ ᱴᱷᱤᱠ ᱜᱮᱭᱟ ᱦᱮᱸ ᱦᱮᱸ ᱴᱷᱤᱠ ᱜᱮᱭᱟ